ᱦᱮᱸ ᱦᱮᱞᱳ ᱦᱮᱸ ᱡᱚᱦᱟᱨ ᱜᱮ ᱜᱚᱢᱠᱮ ᱦᱮᱸ ᱟᱹᱵᱤᱱ ᱱᱚᱣᱟ ᱟᱫᱷᱟᱨ ᱠᱟᱨᱰ ᱞᱟᱹᱜᱤᱫ ᱦᱩᱱᱟᱹᱝ ᱟᱹᱞᱤᱧ ᱞᱤᱧ ᱢᱮᱱᱮᱫ ᱛᱟᱦᱮᱱ ᱫᱚ ᱟᱹᱞᱤᱧ ᱠᱳᱣᱟᱡᱷᱩᱨᱤ ᱠᱷᱚᱱ ᱞᱤᱧ ᱢᱮᱱᱮᱫ ᱛᱟᱦᱮᱱ ᱟᱪᱪᱷᱟ ᱟᱹᱞᱤᱧᱟᱜ ᱟᱫᱷᱟᱨ ᱠᱟᱨᱰ ᱟᱯᱴᱩᱰᱮᱴ ᱢᱮᱱᱟᱜᱼᱟ ᱦᱩᱱᱟᱹᱢ ᱫᱚ ᱥᱮᱱᱚᱜ ᱟᱹᱞᱤᱧ ᱦᱩᱱᱟᱹᱝ ᱛᱤᱥ ᱵᱤᱱ ᱠᱚᱨᱟᱣ ᱟᱹᱞᱤᱧᱟ ᱤᱱᱟᱹ ᱠᱟᱛᱷᱟ ᱜᱮ ᱞᱟᱜᱮ ᱫᱷᱟᱨᱟ ᱞᱤᱧ ᱢᱮᱱᱮᱜᱼᱟ ᱞᱟᱜᱮ ᱫᱷᱟᱨᱟ ᱦᱩᱱᱟᱹᱝ ᱞᱤᱧ ᱟᱥᱟᱭᱟ ᱛᱚ ᱠᱟᱹᱢᱤ ᱠᱚ ᱠᱟᱹᱡ ᱢᱮᱱᱟᱜ ᱧᱚᱜᱼᱟ ᱚᱱᱟ ᱦᱤᱥᱟᱹᱵ ᱛᱮ ᱞᱟᱜᱮ ᱧᱚᱜ ᱠᱟᱹᱞᱤᱧᱟᱵᱤᱱ ᱱᱚᱛᱮ ᱟᱪᱪᱷᱟ ᱟᱪᱪᱷᱟ ᱴᱷᱤᱠ ᱜᱮᱭᱟ